ᱦᱮᱸ ᱟᱹᱞᱤᱧ ᱡᱟᱦᱟᱸ ᱟᱫᱷᱟᱨ ᱵᱟᱭᱳᱢᱮᱴᱨᱤᱠ ᱞᱟᱹᱜᱤᱫ ᱛᱮ ᱱᱚᱣᱟ ᱫᱚ ᱟᱹᱞᱤᱧ ᱢᱤᱫᱴᱤᱡ ᱡᱟᱦᱟᱸ ᱵᱚᱱ ᱢᱮᱛᱟ ᱠᱚᱣᱟ ᱡᱚᱱᱚ ᱥᱮᱵᱟ ᱠᱮᱱᱫᱨᱚ ᱚᱸᱰᱮ ᱱᱚᱜᱼᱚ ᱱᱚᱝᱠᱟ ᱥᱮᱱ ᱠᱟᱛᱮᱫ ᱫᱟᱫᱟ ᱡᱚᱸᱦᱟᱨ ᱜᱮ ᱟᱫᱚ ᱟᱹᱞᱤᱧᱟᱜ ᱱᱚᱣᱟ ᱵᱟᱭᱳᱢᱮᱴᱨᱤᱠ ᱥᱮ ᱵᱚ ᱠᱚᱨᱟᱣ ᱧᱚᱜᱟ ᱟᱫᱷᱟᱨ ᱨᱮᱱᱟᱜ ᱵᱟᱭ ᱜᱟᱱᱚᱜ ᱠᱟᱱᱟ ᱚᱱᱟ ᱠᱚ ᱪᱮᱫ ᱪᱮᱫ ᱠᱚ ᱫᱚᱨᱠᱟᱨ ᱟᱨ ᱪᱮ ᱪᱮᱫ ᱦᱚᱸ ᱵᱟᱝᱟ ᱟᱪᱪᱷᱟ ᱴᱷᱤᱠ ᱦᱮᱸ ᱯᱷᱳᱴᱳ ᱫᱚᱨᱠᱟᱨ

ᱦᱮᱸ ᱟᱫᱷᱟᱨ ᱫᱚᱨᱠᱟᱨ ᱛᱚ ᱟᱹᱜᱩᱭᱟᱞᱤᱧ ᱟᱪᱪᱷᱟ ᱴᱷᱤᱠ ᱚᱱᱟ ᱠᱚ ᱟᱹᱜᱩ ᱞᱮᱠᱷᱟᱱ ᱥᱚᱸᱜᱮ ᱥᱚᱝ ᱵᱤᱱ ᱠᱚᱨᱟᱣ ᱫᱟᱲᱮᱭ ᱞᱤᱧᱟ ᱟᱪᱪᱷᱟ ᱴᱷᱤᱠ ᱴᱷᱤᱠ ᱜᱮᱭᱟ ᱠᱚᱨᱟᱣ ᱵᱤᱱ ᱛᱚ ᱢᱤᱫ ᱦᱚᱸ ᱱᱤᱦᱟᱹᱛᱤ ᱠᱚᱨᱟᱣ ᱟᱹᱞᱤᱧ ᱵᱮᱱ ᱟᱹᱰᱤ ᱡᱳᱨ ᱞᱤᱧ ᱦᱚᱭᱨᱟᱱᱚᱜ ᱠᱟᱱᱟ ᱱᱚᱣᱟ ᱵᱟᱠᱷᱨᱟ ᱛᱮ ᱡᱟᱦᱟᱱᱟᱜ ᱠᱟᱹᱢᱤ ᱦᱚᱸ ᱛᱟᱹᱞᱤᱧ ᱵᱟᱭ ᱜᱟᱱ ᱫᱟᱲᱮᱭᱟᱜ ᱠᱟᱱ ᱫᱚ ᱚᱠᱟ ᱦᱚᱸ